ᱟᱞᱮ ᱟᱹᱛᱩ ᱴᱚᱞᱟ ᱥᱩᱨ ᱥᱩᱯᱩᱨ ᱨᱮ ᱵᱟᱹᱱᱩᱜ ᱨᱮᱦᱚᱸ ᱟᱞᱮ ᱯᱟᱥᱟ ᱯᱟᱹᱥᱤ ᱥᱟᱺᱜᱤᱧ ᱧᱚᱜ ᱤᱥᱠᱩᱞ ᱨᱮ ᱮᱱᱮᱡ ᱥᱮᱨᱮᱧ ᱤᱥᱠᱩᱞ ᱫᱚ ᱢᱮᱱᱟᱜ ᱠᱟᱫᱟ ᱥᱤᱞᱫᱟᱹ ᱨᱮᱦᱚᱸ ᱢᱮᱱᱟᱜ ᱠᱟᱫᱟ ᱟᱨ ᱵᱮᱞᱯᱟᱹᱦᱟᱹᱲᱤ ᱨᱮᱦᱚᱸ ᱢᱮᱱᱟᱜ ᱠᱟᱫᱟ ᱟᱫᱚ ᱚᱱᱟ ᱮᱱᱮᱡ ᱥᱮᱨᱮᱧ ᱤᱥᱠᱩᱞ ᱨᱮᱫᱚ ᱜᱤᱫᱽᱨᱟᱹ ᱫᱚᱞᱮ ᱵᱷᱚᱨᱛᱤ ᱟᱠᱟᱫ ᱠᱚᱣᱟ ᱡᱟᱦᱟᱸ ᱵᱷᱚᱨᱛᱤ ᱟᱠᱟᱫ ᱠᱚᱣᱟ ᱩᱱᱠᱩ ᱠᱚᱫᱚ ᱦᱩᱭᱩᱜ ᱠᱟᱱᱟ ᱥᱮᱬᱟ ᱨᱮᱱᱟᱜ ᱮᱱᱮᱡ ᱥᱮᱨᱮᱧ ᱥᱮᱬᱟ ᱞᱟᱹᱜᱤᱫ ᱛᱮ ᱪᱮᱫᱟᱜ ᱥᱮ ᱮᱱᱮᱡ ᱥᱮᱨᱮᱧ ᱞᱮᱠᱷᱟᱱ ᱫᱚ ᱟᱹᱴᱤᱡ ᱢᱚᱱᱮ ᱠᱚ ᱵᱷᱟᱹᱜᱤ ᱛᱟᱦᱮᱸᱱᱟ ᱟᱨ ᱥᱟᱨᱟᱫᱤᱱ ᱯᱟᱲᱦᱟᱣ ᱛᱮᱦᱚᱸ ᱵᱷᱟᱹᱜᱤ ᱫᱚ ᱵᱟᱝ ᱵᱩᱡᱷᱟᱹᱜ ᱟᱛᱚ ᱠᱟᱹᱴᱤᱡ ᱠᱟᱹᱴᱤᱡ ᱜᱤᱫᱽᱨᱟᱹ ᱮᱱᱮᱡ ᱥᱮᱨᱮᱧ ᱥᱟᱶ ᱠᱟᱹᱴᱤᱡ ᱮ ᱡᱚᱲᱤᱛᱚ ᱞᱮᱱᱠᱷᱟᱱ ᱢᱚᱱᱮ ᱠᱚᱦᱚᱸ ᱯᱷᱮᱨᱮᱥᱚᱜᱼᱟ ᱚᱱᱟ ᱠᱷᱟᱹᱛᱤᱨ ᱛᱮ ᱤᱭᱟᱹᱛᱮ ᱚᱱᱟ ᱤᱭᱟᱹᱛᱮ ᱮᱱᱮᱡ ᱥᱮᱨᱮᱧ ᱤᱥᱠᱩᱞ ᱨᱮᱫᱚᱞᱮ ᱵᱷᱚᱛᱛᱤ ᱟᱠᱟᱫ ᱠᱚᱣᱟ ᱚᱱᱟ ᱫᱚ ᱵᱟᱱᱟ ᱦᱚᱲ ᱤᱭᱟᱹ ᱞᱟᱹᱜᱤᱫ ᱛᱮᱜᱮ ᱟᱨᱠᱤ ᱢᱟᱱᱮ ᱮᱱᱮᱡ ᱥᱮᱨᱮᱧᱮᱢ ᱥᱮᱲᱟ ᱞᱮᱠᱷᱟᱱ ᱟᱵᱚᱣᱟᱜ ᱦᱚᱸ ᱵᱟᱝ ᱠᱚ ᱦᱤᱲᱤᱧᱟ ᱟᱨ ᱯᱟᱲᱦᱟᱣ ᱦᱚᱸᱠᱚ ᱥᱮᱬᱟᱭᱟ ᱵᱟᱱᱟᱨ ᱜᱮ ᱵᱟᱝ ᱥᱮᱬᱟ ᱞᱮᱠᱷᱟᱱ ᱫᱚ ᱵᱟᱝ ᱜᱟᱱᱚᱜ ᱠᱟᱱᱟ ᱢᱤᱫᱴᱮᱱ ᱥᱮᱬᱟ ᱠᱟᱛᱮᱫ ᱫᱚ ᱢᱤᱫ ᱨᱚᱠᱚᱢ ᱜᱮ ᱵᱟᱠᱷᱟᱱ ᱟᱵᱚ ᱥᱟᱱᱛᱟᱲᱟᱜ ᱮᱱᱮᱡ ᱥᱮᱨᱮᱧ ᱫᱚ ᱪᱟᱵᱟᱜ ᱟᱛᱚ ᱟᱫᱚ ᱚᱱᱟ ᱠᱷᱟᱹᱛᱤᱨ ᱛᱮ ᱮᱱᱮᱡ ᱥᱮᱨᱮᱧ ᱤᱥᱠᱩᱞ ᱨᱮᱦᱚᱸᱞᱮ ᱵᱷᱚᱨᱛᱤ ᱟᱠᱟᱫ ᱠᱚᱣᱟ ᱟᱨ ᱡᱟᱦᱟᱸᱭ ᱮᱱᱮᱡ ᱥᱮᱨᱮᱧ ᱠᱚ ᱥᱮᱬᱟᱭᱮᱫᱟ ᱩᱱᱠᱩ ᱫᱚ ᱱᱟᱯᱟᱭ ᱠᱚ ᱮᱱᱮᱡ ᱫᱟᱲᱮᱭᱟᱜ ᱠᱟᱱ ᱜᱮᱭᱟ ᱟᱹᱛᱩ ᱴᱚᱞᱟ ᱠᱚᱨᱮᱫ ᱦᱚᱸ ᱱᱚᱜᱼᱚᱭ ᱵᱟᱦᱟ ᱥᱚᱦᱨᱟᱭ ᱧᱮᱞᱚᱜ ᱠᱟᱱ ᱜᱮᱭᱟ ᱛᱚ ᱟᱨ ᱡᱟᱦᱟᱸᱭ ᱵᱟᱠᱚ ᱤᱭᱟᱹ ᱟᱠᱟᱱᱟ ᱩᱱᱠᱩ ᱫᱚ ᱠᱟᱹᱴᱤᱡ ᱩᱱᱟᱹᱜ ᱩᱱᱠᱩᱣᱟᱜ ᱧᱮᱞ ᱧᱮᱞ ᱛᱮᱠᱚ ᱥᱮᱬᱟ ᱫᱚᱠᱚ ᱥᱮᱬᱟᱭᱮᱫ ᱨᱮᱦᱚᱸ ᱩᱱᱟᱹᱜ ᱫᱚ ᱵᱟᱝᱠᱚ ᱫᱟᱲᱮᱭᱟᱜ ᱠᱟᱱᱟ ᱚᱱᱟᱛᱮ ᱱᱟᱯᱟᱭ ᱜᱮᱠᱚ ᱮᱱᱮᱡ ᱥᱮᱨᱮᱧ ᱫᱟᱲᱮᱭᱟᱜ ᱠᱟᱱᱟ ᱩᱱᱠᱩ ᱫᱚ